ᱟᱯᱟᱱ ᱟᱹᱯᱤᱱ ᱡᱚᱛᱚᱣᱟᱜ ᱜᱮ ᱦᱩᱫᱤᱥ ᱢᱮᱱᱟᱜᱼᱟ ᱡᱮ ᱤᱧ ᱫᱚ ᱠᱷᱮᱞ ᱠᱷᱮᱞ ᱞᱟᱹᱜᱤᱫ ᱡᱟᱦᱟᱱ ᱤᱧ ᱪᱤᱠᱟᱹᱭᱟ ᱚᱱᱠᱟᱜᱮ ᱢᱤᱫᱴᱟᱝ ᱠᱷᱮᱞᱟᱲᱤ ᱢᱮᱱᱟᱭ ᱠᱟᱫᱮᱭᱟ ᱵᱩᱡᱽᱠᱟᱢ ᱵᱤᱡᱚᱭ ᱢᱟᱨᱟᱱᱰᱤ ᱩᱱᱤ ᱫᱚ ᱠᱷᱮᱞ ᱨᱮᱜᱮ ᱨᱩᱪᱤ ᱛᱟᱦᱮᱸ ᱠᱟᱱ ᱛᱟᱭᱛᱮ ᱟᱭᱟᱜ ᱠᱷᱮᱞ ᱨᱮ ᱡᱟᱭᱜᱟᱭ ᱵᱮᱱᱟᱣ ᱠᱮᱫᱟ ᱱᱤᱛᱚᱜ ᱩᱱᱤ ᱫᱤᱥᱚᱢ ᱦᱚᱲ ᱠᱚ ᱵᱟᱲᱟᱭᱮᱫᱮ ᱠᱟᱱᱟ ᱚᱱᱠᱟᱜᱮ ᱡᱚᱛᱚ ᱦᱚᱲᱟᱜ ᱠᱷᱮᱞ ᱠᱷᱮᱞ ᱨᱮᱜᱮ ᱨᱩᱪᱤ ᱛᱟᱦᱮᱱ ᱠᱟᱱᱟ ᱚᱫᱷᱤᱠ ᱛᱚᱨ ᱱᱤᱛᱚᱜ ᱵᱚᱱ ᱧᱮᱞᱮᱫ ᱠᱚᱣᱟ ᱟᱵᱚ ᱥᱟᱱᱛᱟᱲ ᱠᱚᱲᱟ ᱜᱮ ᱡᱟᱹᱥᱛᱤ ᱯᱷᱩᱴᱵᱚᱞᱟᱨ ᱠᱚ ᱵᱮᱱᱟᱜ ᱠᱟᱱᱟ ᱩᱱᱠᱩᱣᱟᱜ ᱠᱷᱮᱞ ᱨᱮ ᱨᱩᱪᱤ ᱢᱮᱱᱟᱜᱼᱟ ᱠᱷᱮᱞ ᱨᱮ ᱫᱟᱲᱮ ᱢᱮᱱᱟᱜ ᱛᱟᱠᱚᱣᱟ ᱠᱷᱮᱞᱛᱮ ᱟᱠᱚᱣᱟᱜ ᱴᱟᱠᱟ ᱯᱩᱭᱥᱟ ᱠᱚ ᱤᱱᱠᱟᱢ ᱫᱟ ᱪᱮᱫᱟᱜ ᱵᱟᱠᱚ ᱠᱷᱮᱞᱟ ᱠᱷᱮᱞ ᱦᱚᱸ ᱢᱤᱫᱴᱮᱡ ᱨᱩᱪᱤ ᱛᱟᱦᱮᱱ ᱛᱚᱵᱮ ᱟᱹᱱᱤᱡ ᱜᱮ ᱟᱢ ᱱᱟᱯᱟᱭ ᱵᱷᱟᱵᱮᱢ ᱠᱷᱮᱞ ᱫᱟᱲᱮᱭᱟᱜᱼᱟ ᱵᱩᱡᱽ ᱠᱟᱢ ᱱᱚᱣᱟ ᱟᱵᱚ ᱫᱷᱟᱹᱨᱛᱤ ᱫᱩᱱᱤᱭᱟᱹ ᱟᱭᱢᱟ ᱨᱚᱠᱚᱢ ᱠᱷᱮᱞ ᱢᱮᱱᱟᱜ ᱟᱠᱟᱫᱟ ᱯᱷᱩᱴᱵᱚᱞ ᱦᱩᱭᱱᱟ ᱠᱟᱵᱟᱰᱤ ᱦᱩᱭᱱᱟ ᱠᱨᱤᱠᱮᱴ ᱦᱩᱭᱱᱟ ᱟᱨ ᱦᱚᱸ ᱟᱭᱢᱟ ᱞᱮᱠᱟᱱᱟᱜ ᱠᱷᱮᱞ ᱚᱱᱠᱟ ᱢᱮᱱᱟᱜ ᱟᱠᱟᱫᱟ ᱢᱮᱱᱠᱷᱟᱡ ᱚᱠᱚᱭ ᱪᱮᱫ ᱞᱮᱠᱟᱭ ᱠᱷᱮᱞᱟ ᱚᱱᱟ ᱨᱮ ᱟᱭᱟᱜ ᱞᱚᱜᱚᱱ ᱥᱮ ᱢᱮᱦᱱᱚᱛ ᱨᱮᱭᱟᱜ ᱡᱟᱹᱨᱩᱲ ᱠᱟᱱᱟ ᱚᱱᱟ ᱞᱮᱠᱟᱛᱮ ᱠᱷᱮᱞ ᱟᱭᱟᱜ ᱩᱯᱨᱩᱢ ᱟᱡ ᱴᱷᱮᱡ ᱜᱮ ᱫᱚᱦᱚ ᱫᱟᱲᱮᱭᱟᱜᱼᱟ ᱡᱩᱫᱤ ᱢᱚᱡᱮ ᱠᱷᱮᱞᱟ ᱛᱚᱵᱮ ᱟᱭᱟᱜ ᱩᱯᱨᱩᱢ ᱟᱡ ᱞᱟᱦᱟ ᱥᱮᱫ ᱮ ᱤᱫᱤ ᱫᱟᱲᱮᱣᱟᱭᱟ